ᱵᱟᱸᱠᱩᱲᱟ ᱠᱷᱚᱱ ᱚᱠᱚᱭ ᱦᱮᱸ ᱦᱮ ᱦᱮ ᱦᱮ ᱚᱻ ᱱᱟᱢᱵᱟᱨ ᱫᱚ ᱚᱠᱟᱨᱮᱢ ᱧᱟᱢ ᱠᱮᱫ ᱛᱤᱧᱟᱹ

ᱦᱮᱸ ᱦᱮᱸ ᱦᱮᱸ

ᱦᱮᱸ ᱦᱮᱸ ᱦᱮᱸ ᱦᱮᱸ ᱦᱮᱸ ᱦᱮᱸᱻ ᱦᱮᱸ ᱟᱯᱮᱥᱮᱫ ᱠᱷᱚᱱ ᱵᱚᱞᱮ

ᱟᱞᱮᱥᱮᱫ ᱠᱷᱚᱱ ᱦᱤᱡᱩᱜ ᱟᱠᱚ ᱵᱟᱸᱠᱩᱲᱟ ᱯᱩᱨᱩᱞᱤᱭᱟᱹ ᱚᱱᱛᱮᱱ ᱠᱚᱜᱮᱠᱚ ᱦᱮᱡ ᱵᱟᱲᱟᱜ ᱼᱟ

ᱟᱯᱮᱭᱟᱜ ᱠᱩᱲᱟᱹᱭ ᱫᱚ ᱚᱱᱮ ᱡᱚᱢ ᱧᱩ ᱨᱮᱴ ᱢᱟᱱᱮ ᱡᱚᱢ ᱧᱩ ᱠᱟᱛᱮᱫ ᱟᱹᱲᱟᱹᱭ ᱥᱚ ᱴᱟᱠᱟ ᱚᱱᱠᱟ ᱠᱚ ᱮᱢ ᱵᱟᱲᱟᱜ ᱼᱟ ᱦᱮ ᱦᱮ ᱦᱮᱸ ᱦᱮᱸ ᱦᱮᱸ ᱟᱞᱮᱥᱮᱭᱟᱜ ᱨᱮᱴᱫᱚ ᱩᱱᱠᱩ ᱢᱟᱱᱮ ᱮᱠᱷᱚᱱ ᱫᱚ ᱫᱩᱥᱚ ᱴᱟᱠᱟ ᱠᱚ ᱮᱢᱚᱜ ᱠᱟᱱᱟ ᱦᱮᱸ ᱞᱳᱠᱟᱞ ᱨᱮ ᱞᱳᱠᱟᱞ ᱨᱮ ᱫᱩᱥᱚ ᱴᱟᱠᱟ ᱜᱮ

ᱚᱻ ᱦᱮ ᱦᱮᱸ

ᱦᱮ ᱦᱮᱻ ᱦᱮ ᱦᱮ ᱦᱮᱸᱻ ᱦᱮᱸᱻᱦᱮᱸᱻ ᱟᱞᱮᱥᱮᱫ ᱫᱚ ᱦᱮᱸ ᱦᱮᱸᱦᱮᱸᱦᱮᱸ ᱦᱮᱸ ᱴᱷᱤᱠ ᱜᱮᱭᱟ ᱦᱮᱸᱢᱟ ᱫᱚᱦᱚᱭ ᱢᱮ